ᱟᱹᱞᱤᱧ ᱦᱟᱱᱛᱮ ᱵᱟᱨᱦᱮ ᱫᱤᱥᱚᱢ ᱠᱷᱚᱱᱟᱜ ᱞᱤᱧ ᱢᱮᱱᱮᱜᱼᱟ ᱪᱮᱫ ᱞᱮᱠᱟ ᱟᱯᱮ ᱥᱮᱫ ᱫᱚ ᱦᱳᱲᱳ ᱠᱚ ᱦᱩᱭᱩᱜ ᱠᱟᱱᱟ ᱪᱮ ᱵᱟᱝᱼᱟ ᱦᱳᱭ ᱛᱳ ᱟ ᱦᱟᱸ ᱪᱮᱫ ᱛᱮᱯᱮ ᱪᱟᱥᱮᱜᱼᱟ ᱱᱟᱦᱮᱞ ᱰᱟᱹᱝᱨᱤᱭᱟᱛᱮᱫ ᱪᱮ ᱜᱟᱹᱰᱤ ᱠᱚᱛᱮ ᱱᱮᱛᱟᱨ ᱫᱚ ᱪᱮᱫ ᱛᱮ ᱪᱟᱥ ᱦᱩᱭᱩᱜ ᱠᱟᱱᱟ ᱦᱳᱭ ᱛᱳ ᱦᱩᱭ ᱫᱚ ᱯᱩᱨᱟᱹ ᱜᱮᱯᱮ ᱦᱩᱭᱮᱜᱼᱟ ᱦᱳᱭ ᱛᱳ ᱟᱨ ᱛᱤᱱᱟᱹᱜ ᱵᱚᱨᱥᱚ ᱠᱚᱯᱮ ᱨᱳᱡᱽᱜᱟᱨᱮᱜᱼᱟ ᱢᱟᱱᱮ ᱵᱚᱨᱥᱚ ᱰᱷᱮᱹᱨᱚᱜ ᱠᱟᱱᱟ ᱦᱳᱭ ᱛᱳ ᱦᱳᱭ ᱛᱳ

ᱛᱟᱯᱚᱨᱮ ᱦᱳᱲᱳ ᱛᱮᱦᱚᱸ ᱯᱮ ᱤᱱᱠᱟᱢᱮᱜᱼᱟ ᱟᱨ ᱤᱭᱟᱹ ᱛᱮᱦᱚᱸ ᱢᱟᱱᱮ ᱚᱱᱟ ᱥᱮᱵᱟ ᱛᱮᱦᱚᱸ

ᱦᱳᱭ ᱛᱳ ᱠᱟᱹᱢᱤ ᱠᱟᱱ ᱫᱚ ᱠᱷᱟᱹᱞᱤ ᱡᱚᱢ ᱞᱟᱹᱜᱤᱫ ᱯᱮ ᱫᱚᱦᱚᱭᱮᱜᱼᱟ ᱟᱨ ᱯᱩᱨᱟᱹ ᱦᱟᱱᱛᱮᱯᱮ ᱵᱟᱨᱦᱮ ᱫᱤᱥᱚᱢ ᱦᱳᱭ ᱤᱭᱟᱹ ᱢᱮᱱᱮᱜᱼᱟ ᱞᱤᱧ ᱱᱮᱥᱫᱚ ᱛᱚᱵᱮ ᱟᱹᱞᱤᱧ ᱠᱚᱱᱴᱟᱠ ᱱᱚᱢᱵᱟᱨ ᱫᱚᱦᱚ ᱠᱟᱜ ᱵᱤᱱ ᱟᱨ ᱱᱚᱛᱮ ᱟᱞᱮ ᱦᱚᱸᱞᱨ ᱟᱹᱜᱩᱭᱟ

ᱦᱳᱭ ᱛᱚᱵᱮ ᱵᱮᱸᱜᱟᱲ ᱵᱤᱞᱟᱹᱛᱤ ᱦᱚᱸ ᱱᱚᱛᱮᱞᱤᱧ ᱯᱟᱨᱥᱚᱞᱟ ᱟᱨ ᱡᱟᱦᱟᱸ ᱱᱚᱣᱟ ᱮᱱᱛᱮᱫ ᱦᱳᱲᱳ ᱪᱟᱣᱞᱮ ᱦᱚᱸ ᱟᱨ ᱚᱱᱟ ᱴᱷᱤᱠ ᱫᱷᱟᱨᱟ ᱨᱮᱴ ᱠᱚᱛᱮ ᱮᱢᱚᱜ ᱵᱤᱱ ᱦᱳᱭ ᱯᱚᱴᱟ ᱯᱩᱴᱤᱜ ᱟᱵᱚᱱ ᱛᱚᱵᱮ ᱦᱳᱭ ᱛᱚᱵᱮ ᱢᱟ ᱦᱳᱭ